ᱤᱧᱟᱹᱜ ᱧᱩᱛᱩᱢ ᱫᱚ ᱯᱩᱨᱱᱤᱢᱟ ᱢᱟᱱᱰᱤ ᱟᱞᱮ ᱫᱚᱞᱮ ᱢᱚᱬᱮ ᱦᱚᱲᱚᱜᱼᱟ ᱟᱨ ᱚᱲᱟᱜ ᱨᱮᱫᱚ ᱢᱮᱱᱟᱜ ᱠᱚᱣᱟ ᱤᱧ ᱟᱭᱳ ᱢᱮᱱᱟᱭᱟ ᱵᱟᱵᱟ ᱢᱮᱱᱟᱭᱟ ᱟᱨ ᱤᱧ ᱠᱷᱚᱱᱟᱜ ᱦᱩᱰᱤᱧ ᱤᱡ ᱫᱚ ᱢᱤᱥᱨᱟ ᱢᱮᱱᱟᱭᱟ ᱟᱨ ᱵᱚᱠᱚᱧ ᱢᱮᱱᱟᱭᱟ ᱟᱞᱮ ᱫᱚ ᱵᱟᱵᱟ ᱫᱚ ᱪᱟᱥᱼᱵᱟᱥ ᱛᱮᱜᱮ ᱥᱚᱝᱥᱟᱨ ᱫᱚᱭ ᱪᱟᱞᱟᱣᱟ ᱟᱨ ᱭᱩ ᱦᱚᱸ ᱜᱚᱲᱚᱥᱚᱯᱚᱫ ᱟᱭᱟᱭ ᱟᱨ ᱟᱞᱮ ᱞᱮ ᱚᱞᱚᱜ ᱯᱟᱲᱦᱟᱜ ᱠᱟᱱᱟ ᱯᱮ ᱵᱚᱭᱦᱟ ᱟᱭᱳᱼᱵᱟᱵᱟ ᱜᱮ ᱡᱷᱚᱛᱚ ᱠᱷᱚᱨᱚᱪ ᱫᱚᱠᱤᱱ ᱮᱢ ᱟᱹᱠᱤᱱ ᱱᱚᱣᱟ ᱤᱧ ᱠᱷᱚᱱᱟᱜ ᱦᱩᱰᱤᱧ ᱵᱚᱭᱦᱟ ᱫᱚ ᱩᱱᱤ ᱫᱚ ᱠᱚᱞᱮᱡᱽ ᱯᱷᱟᱥᱴ ᱤᱭᱟᱨ ᱨᱮ ᱨᱟᱠᱟᱵ ᱠᱟᱱᱟᱭ ᱱᱮᱥ ᱟᱨ ᱵᱷᱟᱭ ᱫᱚ ᱱᱟᱭᱤᱱ ᱨᱮ ᱯᱟᱲᱦᱟᱜ ᱠᱟᱱᱟᱭ ᱟᱞᱮ ᱫᱚ ᱵᱚᱭᱦᱟ ᱢᱤᱫ ᱴᱷᱮᱱᱞᱮ ᱛᱟᱦᱮᱱᱟ ᱟᱫᱚ ᱠᱷᱟᱹᱯᱟᱹᱨᱤ ᱫᱚᱞᱮ ᱠᱷᱟᱹᱯᱟᱹᱨᱤᱜ ᱜᱮᱭᱟ ᱡᱟᱦᱟ ᱛᱤᱱᱟᱹᱜ ᱞᱮ ᱠᱷᱟᱹᱯᱟᱹᱨᱤᱜ ᱨᱮᱦᱚᱸ ᱥᱮᱛᱟᱜ ᱞᱮ ᱠᱷᱟᱹᱯᱟᱹᱨᱤᱜ ᱠᱷᱟᱱ ᱟᱹᱭᱩᱵ ᱵᱮᱲᱟ ᱛᱮᱫᱚ ᱡᱚᱛᱚᱜᱮ ᱱᱟᱯᱟᱭᱚᱜᱼᱟ ᱱᱟᱯᱟᱭ ᱜᱮ ᱨᱚᱲ ᱞᱟᱸᱫᱟ ᱚᱱᱠᱟ ᱜᱮ ᱪᱟᱞᱟᱜ ᱠᱟᱱᱟ ᱡᱤᱭᱚᱱ ᱫᱚ ᱟᱨ ᱵᱟᱵᱟ ᱛᱟᱹᱠᱤᱱ ᱫᱚ ᱥᱮᱛᱟᱜ ᱨᱮ ᱠᱟᱹᱢᱤ ᱠᱤᱱ ᱩᱰᱩᱠᱚᱜᱼᱟ ᱟᱨ ᱛᱟᱨᱟᱥᱤᱧ ᱠᱤᱱ ᱨᱩᱣᱟᱹᱲᱟ ᱟᱨ ᱦᱮᱡ ᱠᱟᱛᱮ ᱫᱟᱠᱟ ᱩᱛᱩ ᱟᱹᱠᱤᱱ ᱫᱟᱠᱟ ᱩᱛᱩᱭᱟᱭ ᱭᱳ ᱫᱚ ᱟᱨ ᱚᱱᱠᱟ ᱠᱟᱛᱮ ᱜᱮ ᱟᱞᱮ ᱦᱚᱸ ᱤᱥᱠᱩᱞ ᱠᱚᱞᱮᱡᱽ ᱠᱷᱚᱱ ᱨᱩᱣᱟᱹᱲ ᱠᱟᱛᱮ ᱭᱩᱼᱵᱟᱵᱟ ᱛᱟᱹᱠᱤᱱ ᱠᱟᱹᱢᱤᱞᱮ ᱜᱚᱲᱚ ᱟᱹᱠᱤᱱᱟ ᱟᱫᱚ ᱵᱟᱵᱟ ᱛᱟᱹᱠᱤᱱ ᱦᱚᱸ ᱡᱟᱦᱟᱱᱟᱜ ᱤᱥᱠᱩᱞ ᱠᱚᱞᱮᱡᱽ ᱠᱚ ᱵᱟᱞᱮ ᱪᱟᱞᱟᱣ ᱞᱮᱱᱠᱷᱟᱱ ᱫᱚ ᱟᱫᱚ ᱠᱤᱱ ᱠᱩᱞᱤ ᱞᱮᱭᱟ ᱪᱮᱫᱟᱜ ᱵᱟᱯᱮ ᱪᱟᱞᱟᱜ ᱠᱟᱱᱟ ᱟᱫᱚ ᱵᱟᱞᱮ ᱪᱟᱞᱟᱣ ᱞᱮᱱᱠᱷᱟᱱ ᱟᱫᱚ ᱠᱟᱹᱴᱤᱡ ᱮ ᱨᱳᱦᱮᱫ ᱟᱞᱮ ᱜᱮᱭᱟ ᱡᱮ ᱵᱟᱯᱮ ᱪᱟᱠᱟᱜ ᱠᱟᱱᱟ ᱪᱟᱞᱟᱜ ᱯᱮ ᱟᱯᱮ ᱫᱚ ᱚᱞᱚᱜ ᱯᱟᱲᱦᱟᱣ ᱜᱮ ᱠᱟᱹᱢᱤ ᱛᱟᱯᱮ ᱟᱨ ᱱᱤᱛᱚᱜ ᱵᱟᱯᱮ ᱠᱟᱹᱢᱤᱭᱫᱟ ᱟᱯᱮ ᱞᱟᱹᱜᱤᱫ ᱜᱮ ᱞᱟᱹᱭᱫᱟᱹᱧ ᱱᱤᱛᱚᱜ ᱵᱟᱯᱮ ᱵᱩᱡᱷᱟᱹᱣᱟ ᱯᱚᱨᱮ ᱛᱮᱫᱚ ᱯᱮ ᱵᱩᱡᱷᱟᱹᱣᱟ ᱚᱱᱠᱟᱜᱮ ᱚᱞᱚᱜ ᱡᱤᱭᱚᱱ ᱨᱮ ᱮᱭᱤᱪ ᱮᱥ ᱮᱢ ᱦᱟᱹᱵᱤᱡ ᱫᱚ ᱤᱧᱟᱹᱜ ᱫᱚ ᱠᱳᱱᱳ ᱚᱱᱠᱟ ᱢᱚᱱᱮ ᱠᱮᱴᱮᱡ ᱠᱟᱛᱮ ᱫᱚ ᱵᱟᱹᱧ ᱯᱟᱲᱦᱟᱣ ᱞᱮᱱᱟ ᱛᱟᱨᱯᱚᱨ ᱮᱭᱤᱪ ᱮᱥ ᱮᱢ ᱠᱟᱛᱮ ᱠᱟᱹᱴᱤᱡ ᱜᱮᱭᱟᱱ ᱦᱮᱡ ᱟᱹᱫᱤᱧᱟ ᱱᱤᱛᱚᱜ ᱫᱚ ᱠᱚᱞᱮᱡᱽ ᱨᱮ ᱞᱟᱥᱴ ᱤᱭᱟᱨ ᱪᱟᱞᱟᱜ ᱠᱟᱱ ᱛᱤᱧᱟᱹ ᱴᱷᱟᱨᱴ ᱤᱭᱟᱨ ᱥᱤᱠᱥ ᱥᱮᱢ ᱱᱤᱛᱚᱜ ᱫᱚ ᱱᱚᱣᱟ ᱡᱟᱭᱜᱟ ᱨᱮ ᱦᱮᱡ ᱠᱟᱛᱮ ᱟᱞᱮ ᱚᱲᱟᱜ ᱨᱮᱫᱚ ᱤᱧᱜᱮ ᱯᱨᱚᱛᱷᱚᱢ ᱠᱚᱞᱮᱡᱽ ᱫᱩᱧ ᱞᱮᱵᱮᱫ ᱞᱮᱫᱟ ᱤᱧᱜᱮ ᱯᱨᱚᱛᱷᱚᱢ ᱠᱚᱞᱮᱡᱽ ᱫᱩᱧ ᱯᱟᱲᱦᱟᱣ ᱠᱟᱱᱟ ᱛᱟᱨᱯᱚᱨ ᱤᱧ ᱨᱮᱱ ᱦᱩᱰᱤᱧ ᱵᱚᱭᱦᱟ ᱢᱟᱱᱮ ᱛᱟᱞᱟᱭᱤᱡ ᱩᱱᱤ ᱱᱤᱛᱚᱜ ᱠᱚᱞᱮᱡᱽ ᱨᱮ ᱯᱟᱲᱦᱟᱜ ᱠᱟᱱᱟᱭ ᱟᱨ ᱟᱞᱮ ᱟᱛᱳ ᱨᱮ ᱠᱚᱞᱮᱡᱽ ᱨᱮᱫᱚ ᱞᱮ ᱯᱟᱲᱦᱟᱣ ᱠᱟᱱᱟ ᱯᱮᱦᱚᱲᱞᱮ ᱯᱟᱲᱦᱟᱣ ᱞᱮᱱᱟ ᱤᱧ ᱫᱚ ᱯᱮ ᱟᱱᱟᱜ ᱦᱚᱲ ᱠᱟᱹᱱᱟᱹᱧ ᱟᱞᱮ ᱟᱛᱳ ᱨᱮᱱ ᱚᱱᱠᱟᱜᱮ ᱦᱚᱲ ᱦᱚᱲᱢᱟ ᱟᱹᱰᱤ ᱠᱤᱪᱷᱩ ᱞᱟᱹᱭ ᱜᱮᱭᱟ ᱠᱚ ᱡᱮ ᱥᱮᱛᱟᱜ ᱨᱮ ᱩᱰᱩᱝ ᱮᱱᱟᱭ ᱟᱨ ᱟᱹᱭᱩᱵ ᱮ ᱵᱚᱞᱚᱱ ᱠᱟᱱᱟ ᱠᱩᱲᱤ ᱜᱤᱫᱽᱨᱟᱹ ᱮᱱᱛᱮ ᱨᱮᱦᱚᱸ ᱦᱚᱲ ᱡᱟᱦᱟᱸ ᱛᱤᱱᱟᱹᱜ ᱡᱟᱦᱟᱱᱟᱜ ᱠᱚ ᱞᱟᱹᱭᱮᱜ ᱨᱮᱦᱚᱸ ᱟᱭᱳᱼᱵᱟᱵᱟ ᱫᱚ ᱤᱧ ᱠᱤᱱ ᱢᱤᱛᱟᱹᱧ ᱜᱮᱭᱟ ᱦᱮᱸ ᱟᱢ ᱫᱚ ᱯᱟᱲᱦᱟᱜ ᱪᱟᱞᱟᱜ ᱢᱮ ᱟᱢ ᱫᱚ ᱟᱹᱭᱩᱵ ᱮᱢ ᱦᱤᱡᱩᱜ ᱨᱮᱦᱚᱸ ᱟᱹᱞᱤᱧ ᱞᱤᱧ ᱵᱟᱲᱟᱭᱟ ᱟᱹᱞᱤᱧ ᱤᱡ ᱜᱤᱫᱽᱨᱟᱹ ᱠᱟᱱᱟᱢ ᱟᱹᱞᱤᱧ ᱞᱤᱧ ᱵᱟᱰᱟᱭᱟ ᱟᱢ ᱪᱮᱫ ᱞᱮᱠᱟᱱᱟᱢ ᱵᱤᱥᱥᱟᱹᱥ ᱢᱮᱱᱟᱜ ᱛᱟᱹᱞᱤᱧᱟ ᱦᱚᱲ ᱫᱚ ᱡᱟᱦᱟᱱᱟᱜ ᱜᱮᱠᱚ ᱞᱟᱹᱭ ᱠᱮᱜ ᱟᱢ ᱫᱚ ᱚᱞᱚᱜ ᱫᱚ ᱟᱞᱚᱢ ᱵᱟᱹᱜᱤᱭᱟ ᱯᱟᱲᱦᱟᱜ ᱢᱮ ᱡᱟᱦᱟᱸ ᱛᱤᱱᱟᱹᱜ ᱠᱟᱹᱣᱰᱤ ᱜᱚᱲᱚ ᱞᱟᱜᱟᱜᱼᱟ ᱮᱢ ᱟᱹᱞᱤᱧ ᱟᱹᱞᱤᱧ ᱡᱟᱦᱟᱸ ᱠᱟᱛᱮ ᱜᱮᱞᱤᱧ ᱡᱚᱜᱟᱲᱟ ᱟᱢ ᱟᱞᱚᱢ ᱩᱭᱦᱟᱹᱨᱟ ᱠᱤᱱᱛᱩ ᱟᱢᱫᱚ ᱯᱟᱲᱦᱟᱜ ᱢᱮ ᱱᱚᱝᱠᱟ ᱟᱭᱳᱼᱵᱟᱵᱟ ᱱᱚᱝᱠᱟ ᱢᱚᱱᱮ ᱠᱮᱴᱮᱡ ᱛᱤᱧᱟᱹ ᱠᱤᱱ ᱡᱮ ᱤᱧ ᱱᱤᱛᱚᱜ ᱦᱟᱹᱵᱤᱡ ᱯᱟᱲᱦᱟᱜ ᱫᱟᱲᱮ ᱠᱟᱹᱱᱟᱹᱧ ᱟᱨ ᱟᱞᱮ ᱟᱛᱳ ᱠᱚᱨᱮᱱ ᱟᱭᱢᱟ ᱢᱮᱱᱟᱜ ᱠᱚᱣᱟ ᱤᱧ ᱡᱩᱴᱤ ᱫᱚ ᱩᱱᱠᱩ ᱫᱚ ᱡᱷᱚᱛᱚ ᱠᱚ ᱡᱟᱶᱟᱭ ᱪᱟᱵᱟ ᱠᱟᱜ ᱠᱚᱣᱟ ᱡᱟᱶᱟᱭ ᱠᱚᱨᱮᱱᱟᱜ ᱦᱚᱸ ᱞᱟᱹᱭ ᱞᱮᱠᱷᱟᱱ ᱠᱚ ᱛᱟᱨᱯᱚᱨ ᱟᱢ ᱵᱟᱵᱟ ᱛᱟᱠᱤᱱ ᱠᱤᱱ ᱞᱟᱹᱭᱟ ᱢᱟᱥᱮ ᱟᱢᱮᱢ ᱯᱟᱲᱦᱟᱜ ᱠᱟᱱ ᱫᱚ ᱡᱟᱶᱟᱭ ᱫᱚᱦᱟᱜ ᱵᱚᱱ ᱧᱟᱢ ᱠᱚᱜᱮᱭᱟᱥᱮ ᱚᱱᱟᱦᱚᱸ ᱢᱚᱱᱮ ᱦᱩᱭᱩᱜ ᱛᱤᱧᱟᱹ ᱡᱮ ᱱᱤᱛᱚᱜ ᱫᱚ ᱱᱚᱣᱟ ᱡᱟᱭᱜᱟ ᱨᱮ ᱦᱮᱡ ᱠᱟᱛᱮ ᱤᱧ ᱱᱤᱡᱮᱨᱟᱜ ᱠᱟᱴᱟ ᱛᱤᱧ ᱛᱤᱸᱜᱩᱱᱟ ᱛᱟᱨᱯᱚᱨ ᱢᱤᱫᱴᱮᱱ ᱥᱚᱝᱥᱟᱨ ᱪᱟᱞᱟᱣ ᱞᱟᱹᱜᱤᱫ ᱠᱟᱹᱣᱰᱤ ᱫᱚ ᱮᱠᱟᱞᱜᱮ ᱞᱟᱹᱠᱛᱤ ᱠᱟᱱᱟ ᱪᱮᱫᱟᱜ ᱥᱮ ᱠᱟᱹᱣᱰᱚ ᱵᱟᱝᱠᱷᱟᱱ ᱫᱚ ᱱᱤᱭᱟᱹ ᱡᱩᱜᱽᱨᱮ ᱠᱟᱹᱣᱰᱤ ᱵᱟᱝᱠᱷᱟᱱ ᱪᱮᱫ ᱦᱚᱸ ᱵᱟᱝ ᱧᱟᱢᱚᱜᱼᱟ ᱜᱮᱸᱫᱟᱜ ᱠᱷᱟᱹᱰᱩᱣᱟᱹᱜ ᱠᱷᱚᱱᱟᱜ ᱡᱚᱢᱧᱩ ᱠᱷᱚᱱᱟᱜ ᱦᱚᱲ ᱦᱚᱸ ᱟᱢ ᱴᱷᱮᱱ ᱡᱩᱫᱤ ᱱᱤᱡᱮᱨᱟᱜ ᱠᱟᱴᱟ ᱛᱮᱢ ᱛᱤᱸᱜᱩᱱᱟ ᱦᱚᱲ ᱠᱚ ᱪᱤᱱᱦᱟᱹᱣ ᱢᱮᱭᱟ ᱦᱚᱲ ᱦᱚᱸ ᱱᱟᱯᱟᱭ ᱢᱮᱫ ᱛᱮᱠᱚ ᱧᱮᱞ ᱢᱮᱭᱟ ᱱᱟᱯᱟᱭ ᱠᱚ ᱨᱚᱲ ᱞᱟᱸᱫᱟ ᱟᱢᱟ ᱡᱩᱫᱤ ᱟᱢ ᱡᱤᱭᱚᱱ ᱨᱮ ᱵᱟᱢ ᱛᱤᱸᱜᱩ ᱫᱟᱲᱮᱭᱟᱜᱼᱟ ᱛᱚᱵᱮ ᱠᱷᱟᱱ ᱫᱚ ᱟᱨ ᱡᱟᱦᱟᱱ ᱢᱟᱹᱱ ᱠᱚ ᱮᱢ ᱠᱮᱢᱟ ᱱᱤᱡᱮᱛᱮ ᱱᱤᱡᱮᱨᱟᱜ ᱠᱟᱴᱟ ᱛᱮᱢ ᱛᱤᱸᱜᱩ ᱞᱮᱱᱠᱷᱟᱱ ᱡᱟᱦᱟᱱᱟᱜ ᱮᱢ ᱪᱤᱠᱟᱹ ᱞᱮᱠᱷᱟᱱ ᱚᱱᱟ ᱢᱟᱹᱱ ᱫᱚ ᱵᱟᱠᱚ ᱮᱢᱟᱢᱟ ᱚᱱᱟ ᱠᱷᱟᱹᱛᱤᱨ ᱵᱟᱵᱟ ᱛᱟᱹᱠᱤᱱ ᱠᱤᱱ ᱞᱟᱹᱭᱟ ᱡᱮ ᱯᱟᱲᱦᱟᱜ ᱯᱮ ᱚᱱᱟ ᱠᱷᱟᱹᱛᱤᱨ ᱜᱮ ᱟᱞᱮ ᱱᱤᱛᱚᱜ ᱦᱟᱹᱵᱤᱡ ᱞᱮ ᱯᱟᱲᱦᱟᱜ ᱠᱟᱱᱟᱞᱮ ᱵᱟᱵᱟ ᱛᱟᱹᱠᱤᱱ ᱫᱚ ᱪᱟᱥᱼᱵᱟᱥ ᱠᱟᱛᱮ ᱠᱤᱱ ᱟᱨᱡᱟᱣᱟ ᱡᱟᱦᱟᱸ ᱛᱤᱱᱟᱹᱜ ᱠᱤᱱ ᱟᱨᱡᱟᱣᱟ ᱟᱞᱮ ᱪᱮᱛᱟᱱ ᱨᱮᱜᱮᱠᱤᱱ ᱡᱷᱚᱛᱚ ᱠᱤᱱ ᱮᱢᱟ ᱮᱱᱛᱮ ᱨᱮᱦᱚᱸ ᱱᱤᱛᱚᱜ ᱦᱟᱹᱵᱤᱡ ᱞᱟᱸᱫᱟ ᱠᱟᱛᱮ ᱡᱷᱚᱛᱚ ᱦᱚᱲ ᱢᱮᱱᱟᱜ ᱞᱮᱭᱟ ᱚᱱᱠᱟ ᱜᱮ ᱥᱮᱛᱟᱜ ᱠᱷᱚᱱᱟᱜ ᱟᱹᱭᱩᱵ ᱦᱟᱹᱵᱤᱡ ᱢᱤᱫ ᱥᱟᱶ ᱛᱮᱜᱮᱞᱮ ᱛᱟᱦᱮᱸ ᱱᱟᱞᱮ ᱟᱨ ᱥᱮᱛᱟᱜ ᱨᱮ ᱦᱟᱱᱛᱮ ᱱᱷᱟᱛᱮᱜ ᱨᱮᱦᱚᱸ ᱞᱮ ᱟᱹᱭᱩᱵ ᱛᱮᱫᱚ ᱦᱮᱡ ᱠᱟᱛᱮ ᱡᱷᱚᱛᱚ ᱦᱚᱲᱜᱮ ᱦᱤᱡᱩᱜ ᱟᱞᱮ ᱢᱤᱫ ᱥᱟᱶᱛᱮ ᱫᱟᱠᱟᱞᱮ ᱡᱚᱢᱟ ᱚᱠᱚᱭ ᱠᱚ ᱪᱮᱫ ᱠᱚ ᱪᱤᱠᱟᱹᱣ ᱠᱟᱱᱟ ᱟᱞᱮ ᱞᱮ ᱪᱟᱞᱟᱜᱼᱟ ᱥᱮᱛᱟᱜ ᱨᱮᱞᱮ ᱩᱰᱩᱝ ᱠᱟᱱᱟ ᱨᱩᱣᱟᱹᱲ ᱦᱮᱡ ᱠᱟᱛᱮ ᱵᱟᱵᱟ ᱠᱩᱞᱤ ᱞᱮᱭᱟᱭ ᱪᱮᱫ ᱠᱚᱯᱮ ᱪᱤᱠᱟᱹ ᱠᱮᱜᱼᱟ ᱪᱮᱫ ᱞᱮᱠᱟ ᱦᱤᱡᱩᱜ ᱥᱮᱱᱚᱜ ᱰᱟᱦᱟᱨ ᱨᱮ ᱵᱷᱟᱹᱜᱤ ᱜᱮᱯᱮ ᱛᱟᱲᱟᱢ ᱟᱹᱜᱩ ᱠᱟᱫᱟ ᱥᱮ ᱡᱟᱦᱟᱱᱟᱜ ᱚᱥᱩᱵᱤᱫᱷᱟ ᱵᱟᱝ ᱦᱩᱭ ᱠᱟᱱᱟ ᱵᱟᱵᱟ ᱛᱟᱹᱠᱤᱱ ᱦᱚᱸᱠᱤᱱ ᱞᱟᱹᱭᱟ ᱡᱮ ᱞᱟᱡ ᱦᱟᱹᱥᱩ ᱵᱚᱦᱚᱜ ᱦᱟᱹᱥᱩ ᱛᱮᱦᱤᱧ ᱫᱚ ᱪᱮᱫ ᱞᱮᱠᱟ ᱠᱟᱹᱢᱤ ᱠᱮᱜᱼᱟ ᱞᱤᱧ ᱚᱱᱠᱟ ᱛᱮᱜᱮ ᱱᱟᱯᱟᱭ ᱛᱮᱜᱮ ᱫᱤᱱ ᱪᱟᱞᱟᱜ ᱠᱟᱱ ᱛᱟᱞᱮᱭᱟ ᱚᱱᱠᱟᱜᱮ ᱨᱟᱹᱥᱠᱟᱹ ᱛᱮ ᱪᱟᱞᱟᱜ ᱠᱟᱱ ᱛᱟᱞᱮᱭᱟ